ᱯᱩᱨᱩᱞᱤᱭᱟᱹ ᱦᱚᱱᱚᱛ ᱥᱮ ᱡᱮᱞᱟᱨᱮ ᱩᱛᱱᱟᱹᱣ ᱞᱟᱹᱜᱤᱫ ᱛᱮ ᱩᱛᱱᱟᱹᱣ ᱨᱮ ᱡᱟᱦᱟᱸ ᱪᱮᱞᱮᱧᱡᱽ ᱠᱚ ᱡᱟᱸᱜᱮ ᱫᱟᱨᱟᱢᱚᱜ ᱠᱟᱱᱟ ᱚᱱᱟ ᱠᱚᱫᱚ ᱟᱹᱰᱤᱜᱟᱱ ᱪᱮᱞᱮᱧᱡᱽ ᱜᱮ ᱡᱟᱸᱜᱮ ᱫᱟᱨᱟᱢᱚᱜ ᱠᱟᱱᱟ ᱚᱱᱟᱠᱚ ᱢᱩᱫᱽᱨᱮ ᱡᱮᱢᱚᱱ ᱥᱚᱨᱠᱟᱨᱤ ᱥᱚᱦᱚᱡᱳᱜᱤᱛᱟ ᱨᱮᱱᱟᱜ ᱜᱮ ᱡᱚᱛᱚᱠᱷᱚᱡ ᱥᱟᱢᱟᱝᱨᱮ ᱦᱤᱡᱩᱜ ᱠᱟᱱᱟ ᱡᱮᱞᱮᱠᱟ ᱛᱮᱦᱤᱧ ᱜᱮ ᱱᱚᱜᱼᱚᱭ ᱯᱩᱨᱩᱞᱤᱭᱟ ᱦᱚᱱᱚᱛ ᱥᱟᱶ ᱥᱟᱶᱛᱮ ᱫᱤᱥᱟᱹᱢ ᱡᱮᱸᱜᱮᱛ ᱡᱟᱠᱟᱛ ᱨᱮ ᱯᱟᱹᱨᱥᱤ ᱢᱟᱱᱮ ᱚᱞ ᱯᱟᱹᱨᱥᱤ ᱪᱤᱠᱤ ᱯᱟᱹᱨᱥᱤ ᱡᱟᱦᱟᱸ ᱯᱨᱚᱥᱟᱨ ᱯᱟᱥᱱᱟᱣ ᱠᱟᱱᱟ ᱱᱚᱣᱟ ᱠᱚ ᱞᱟᱹᱜᱤᱫ ᱛᱮ ᱠᱤᱪᱷᱩ ᱠᱤᱪᱷᱩ ᱤᱥᱠᱩᱞ ᱠᱚᱞᱮᱡᱽ ᱱᱚᱣᱟ ᱠᱚᱫᱚ ᱥᱚᱨᱠᱟᱨᱤ ᱥᱚᱦᱚᱡᱳᱜᱤᱛᱟᱛᱮ ᱵᱮᱱᱟᱣ ᱫᱚ ᱵᱮᱱᱟᱣ ᱠᱟᱱᱟ ᱢᱮᱱᱠᱷᱟᱱ ᱱᱚᱜᱼᱚᱭ ᱡᱮᱢᱚᱱ ᱵᱟᱝᱞᱟ ᱥᱛᱚᱨ ᱠᱚᱨᱮ ᱞᱟᱹᱜᱤᱫ ᱛᱮ ᱯᱟᱲᱦᱟᱣ ᱞᱟᱹᱜᱤᱫ ᱛᱮ ᱵᱟᱝᱞᱟ ᱢᱮᱰᱤᱭᱟᱢ ᱞᱟᱹᱜᱤᱫ ᱛᱮ ᱯᱟᱲᱦᱟᱣ ᱞᱟᱹᱜᱤᱫ ᱛᱮ ᱡᱮᱞᱮᱠᱟ ᱮᱠᱫᱚᱢ ᱟᱹᱛᱩ ᱟᱹᱛᱩ ᱤᱥᱠᱩᱞ ᱦᱮᱱᱟᱜᱼᱟ ᱥᱟᱶ ᱥᱟᱶᱛᱮ ᱵᱟᱝᱞᱟ ᱢᱟᱫᱽᱫᱚᱢ ᱛᱮ ᱯᱟᱲᱦᱟᱣ ᱞᱟᱹᱜᱤᱫ ᱛᱮ ᱟᱹᱰᱤ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱡᱮᱢᱚᱱ ᱚᱝᱜᱚᱱᱳᱣᱟᱲᱤ ᱠᱮᱫᱽᱨᱚ ᱠᱷᱚᱱ ᱱᱚᱣᱟ ᱚᱞᱚᱜ ᱯᱟᱲᱦᱟᱣ ᱨᱮᱱᱟ ᱥᱩᱡᱳᱜᱽ ᱥᱩᱵᱤᱫᱷᱟ ᱠᱚ ᱧᱟᱢ ᱮᱜᱼᱟ ᱚᱱᱟ ᱠᱷᱟᱹᱛᱤᱨ ᱛᱮ ᱵᱟᱝᱞᱟ ᱢᱮᱰᱤᱭᱟᱢ ᱛᱮ ᱥᱮ ᱵᱟᱝᱞᱟ ᱢᱟᱫᱽᱫᱷᱚᱢ ᱛᱮ ᱚᱞᱚᱜ ᱯᱟᱲᱦᱟᱣ ᱞᱟᱹᱜᱤᱫ ᱫᱚ ᱤᱭᱟᱹ ᱛᱮᱫᱚ ᱚᱞᱚᱜ ᱞᱟᱹᱜᱤᱫ ᱛᱮᱫᱚ ᱢᱚᱴᱟᱢᱩᱴᱤ ᱢᱤᱫᱴᱟᱱ ᱥᱚᱨᱠᱟᱨᱤ ᱥᱚᱦᱚᱡᱳᱜᱤᱛᱟ ᱵᱷᱟᱹᱜᱤ ᱨᱚᱠᱚᱢ ᱜᱮ ᱛᱮᱦᱮᱧ ᱜᱟᱯᱟ ᱦᱟᱹᱵᱤᱡᱽᱛᱮ ᱛᱮᱭᱟᱨ ᱨᱟᱠᱟᱵ ᱟᱠᱟᱱᱟ ᱟᱨ ᱚᱱᱟ ᱠᱷᱟᱹᱛᱤᱨᱛᱮ ᱵᱟᱝᱞᱟ ᱢᱮᱰᱤᱭᱟᱢ ᱥᱮ ᱵᱟᱝᱞᱟ ᱨᱚᱲ ᱛᱮᱫᱚ ᱛᱮᱦᱤᱧ ᱟᱞᱮ ᱯᱩᱨᱩᱞᱤᱭᱟᱹ ᱡᱮᱞᱟ ᱨᱮᱱᱟᱜ ᱟᱹᱰᱤ ᱟᱹᱰᱤ ᱢᱟᱹᱭ ᱵᱟᱹᱵᱩ ᱜᱤᱫᱽᱨᱟᱹ ᱠᱚ ᱨᱮᱠᱚ ᱩᱛᱱᱟᱹᱣ ᱦᱚᱨ ᱰᱟᱦᱟᱨ ᱛᱮ ᱛᱷᱚᱲᱟᱜᱟᱱ ᱠᱚ ᱞᱟᱦᱟ ᱫᱟᱲᱮᱭᱟᱜ ᱠᱟᱱᱟ ᱢᱮᱱᱠᱷᱟᱱ ᱛᱮᱦᱮᱧ ᱜᱮ ᱱᱚᱜᱼᱚᱭ ᱡᱮᱸᱜᱮᱛ ᱡᱟᱠᱟᱛ ᱟᱵᱚ ᱡᱟᱦᱟᱸ ᱚᱞ ᱪᱤᱠᱤ ᱯᱟᱹᱨᱥᱤ ᱯᱨᱚᱪᱟᱨ ᱯᱨᱚᱥᱟᱨ ᱨᱮᱱᱟᱜ ᱡᱟᱦᱟᱸ ᱠᱟᱛᱷᱟ ᱫᱚ ᱫᱤᱥᱟᱹᱢ ᱡᱮᱸᱜᱮᱛ ᱡᱟᱠᱟᱛ ᱨᱮ ᱡᱟᱦᱟᱸ ᱟᱸᱫᱳᱲᱚᱜ ᱟᱸᱫᱳᱲᱚᱜ ᱠᱟᱱᱟ ᱱᱚᱣᱟᱠᱚ ᱞᱟᱹᱜᱤᱫᱛᱮ ᱥᱚᱨᱠᱟᱨ ᱚᱱᱟᱠᱚ ᱵᱷᱟᱵᱽ ᱛᱮ ᱡᱚᱛᱚ ᱟᱹᱛᱩ ᱨᱮ ᱚᱱᱠᱟᱱ ᱤᱥᱠᱩᱞ ᱠᱚ ᱪᱤᱠᱤ ᱚᱞᱪᱤᱠᱤ ᱢᱟᱫᱽᱫᱷᱚᱢ ᱛᱮ ᱯᱟᱲᱦᱟᱣ ᱞᱟᱹᱜᱤᱫ ᱛᱮ ᱚᱞᱪᱤᱠᱤ ᱤᱥᱠᱩᱞ ᱠᱚ ᱱᱤᱛ ᱦᱟᱹᱵᱤᱡᱛᱮ ᱵᱟᱝ ᱵᱤᱰᱟᱣ ᱨᱟᱠᱟᱵ ᱫᱟᱲᱮ ᱠᱟᱣᱫᱟᱭ ᱚᱱᱟ ᱠᱷᱟᱹᱛᱤᱨ ᱛᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱡᱳᱫᱤᱭᱳᱣ ᱯᱟᱲᱦᱟᱣ ᱨᱮᱱᱟᱜ ᱥᱮ ᱜᱚᱼᱵᱟᱵᱟᱣᱟᱜ ᱡᱳᱫᱤᱭᱳ ᱜᱤᱫᱟᱹᱨᱼᱯᱤᱫᱟᱹᱨ ᱯᱟᱲᱦᱟᱣ ᱨᱮᱱᱟᱜ ᱢᱚᱱᱮ ᱢᱮᱱᱟᱜ ᱛᱟᱠᱚᱣᱟ ᱮᱱᱛᱮ ᱨᱮᱦᱚᱸ ᱚᱱᱠᱟᱱᱟᱜ ᱥᱩᱡᱳᱜᱽ ᱥᱩᱵᱤᱫᱷᱟ ᱥᱮ ᱩᱯᱟᱹᱭ ᱠᱚ ᱵᱟᱝᱠᱚ ᱧᱟᱢ ᱮᱜᱼᱟ ᱟᱹᱰᱤ ᱥᱟᱺᱜᱤᱧ ᱥᱟᱺᱜᱤᱧ ᱨᱮ ᱠᱤᱪᱷᱩ ᱠᱤᱪᱷᱩ ᱤᱥᱠᱩᱞ ᱚᱱᱠᱟ ᱠᱚ ᱵᱮᱱᱟᱣ ᱨᱟᱠᱟᱵᱽ ᱠᱟᱱᱟ ᱟᱫᱚ ᱚᱱᱠᱟᱱ ᱤᱭᱟᱹ ᱠᱚᱨᱮᱜ ᱤᱥᱠᱩᱞ ᱠᱚᱨᱮ ᱢᱟ ᱠᱚᱞᱮᱡᱽ ᱠᱚᱨᱮᱜ ᱤᱥᱠᱩᱞ ᱠᱚᱞᱮᱡᱽ ᱠᱚᱨᱮᱜ ᱢᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱢᱟ ᱵᱟᱝ ᱠᱚ ᱥᱮᱴᱮᱨ ᱫᱟᱲᱮᱭᱟᱜ ᱠᱟᱱ ᱛᱟᱦᱞᱮ ᱛᱮᱦᱤᱧ ᱟᱹᱵᱩ ᱟᱹᱠᱤᱞ ᱜᱮᱭᱟᱱ ᱛᱮᱦᱚᱸ ᱟᱵᱚᱨᱮᱱ ᱢᱟᱱᱮ ᱯᱩᱨᱩᱞᱤᱭᱟᱹ ᱡᱮᱞᱟᱨᱮᱱ ᱜᱤᱫᱟᱹᱨ ᱯᱤᱫᱟᱹᱨ ᱠᱚ ᱟᱹᱰᱤᱜᱟᱱ ᱢᱟᱱᱮ ᱠᱚᱢ ᱨᱮᱠᱚ ᱛᱟᱦᱮᱱ ᱠᱟᱱᱟ ᱟᱹᱰᱤᱜᱟᱱ ᱠᱚ ᱮᱲᱮ ᱮᱲᱮ ᱦᱚᱪᱚᱜ ᱠᱟᱱᱟ ᱟᱫᱚ ᱟᱨ ᱚᱱᱟ ᱥᱟᱶ ᱥᱟᱶᱛᱮ ᱡᱮᱢᱚᱱ ᱚᱞᱚᱜ ᱯᱟᱲᱦᱟᱣ ᱡᱩᱫᱤ ᱴᱷᱤᱠ ᱴᱷᱟᱠ ᱛᱮᱦᱤᱧ ᱵᱟᱠᱚ ᱥᱮᱬᱟᱭᱟ ᱮᱸᱰᱮᱠᱷᱟᱱ ᱟᱹᱠᱤᱞ ᱜᱮᱭᱟᱱ ᱛᱮᱠᱚ ᱠᱷᱟᱴᱚᱜᱼᱟ ᱪᱟᱹᱠᱨᱤ ᱵᱟᱹᱠᱨᱤ ᱥᱮᱱ ᱵᱟᱠᱚ ᱞᱟᱦᱟ ᱫᱟᱲᱮᱭᱟᱜᱼᱟ ᱟᱨ ᱥᱟᱶ ᱥᱟᱶᱛᱮ ᱜᱷᱟᱨᱚᱸᱡᱽ ᱠᱚᱦᱚᱸ ᱥᱩᱞᱩᱠ ᱱᱤᱨᱟᱹᱭᱛᱮ ᱵᱟᱝᱠᱚ ᱠᱷᱟᱸᱰᱟᱣ ᱫᱟᱲᱮᱭᱟᱜᱼᱟ ᱦᱚᱸᱜᱼᱚ ᱱᱟ ᱠᱚ ᱪᱮᱞᱮᱧᱡᱽ ᱩᱛᱱᱟᱹᱣ ᱨᱮ ᱥᱤᱨᱡᱟᱹᱜ ᱠᱟᱱᱟ ᱡᱟᱛᱮ ᱱᱚᱣᱟ ᱠᱚ ᱥᱟᱦᱟ ᱞᱟᱹᱜᱤᱫ ᱛᱮ ᱥᱚᱨᱠᱟᱨᱤ ᱡᱟᱦᱟᱸ ᱥᱚᱦᱚᱡᱳᱜᱤᱛᱟ ᱠᱚ ᱢᱮᱱᱟᱜᱼᱟ ᱜᱚᱲᱚ ᱠᱚ ᱢᱮᱱᱟᱜᱼᱟ ᱱᱚᱣᱟᱠᱚ ᱴᱷᱤᱠ ᱴᱷᱟᱠ ᱥᱟᱺᱦᱤᱡ ᱜᱚᱲᱚ ᱧᱟᱢᱚᱜ ᱢᱟ ᱱᱚᱣᱟ ᱠᱚ ᱞᱟᱹᱜᱤᱫ ᱛᱮ ᱟᱹᱞᱤᱧ ᱚᱱᱠᱟᱱ ᱚᱱᱠᱟᱱ ᱴᱷᱟᱶᱨᱮ ᱜᱚᱲᱚ ᱞᱟᱹᱜᱤᱫ ᱛᱮ ᱟᱹᱞᱤᱧ ᱥᱩᱯᱟᱨᱤᱥᱞᱤᱧ ᱫᱚᱦᱚ ᱠᱟᱫᱟ ᱟᱨ ᱱᱚᱣᱟᱠᱚ ᱥᱩᱯᱟᱨᱤᱥ ᱡᱩᱫᱤ ᱴᱷᱤᱠ ᱴᱷᱟᱠ ᱵᱟᱥᱛᱚᱵᱟᱭᱤᱛᱚᱜᱼᱟ ᱱᱚᱣᱟᱠᱚ ᱥᱩᱯᱟᱨᱤᱥ ᱡᱩᱫᱤ ᱴᱷᱤᱠ ᱴᱷᱟᱠ ᱥᱟᱺᱦᱤᱡ ᱠᱚ ᱵᱮᱱᱟᱣ ᱨᱟᱠᱟᱵᱟ ᱚᱸᱰᱮ ᱠᱷᱚᱱ ᱡᱟᱦᱟᱸ ᱟᱹᱛᱩ ᱴᱚᱴᱷᱟ ᱚᱲᱟᱜ ᱠᱚᱨᱮᱜ ᱟᱛᱩ ᱚᱲᱟᱜ ᱨᱮ ᱡᱟᱦᱟᱸ ᱨᱮᱸᱜᱮᱡ ᱱᱟᱪᱟᱨ ᱜᱤᱫᱽᱨᱟᱹ ᱠᱚ ᱢᱮᱱᱟᱜ ᱠᱚᱣᱟ ᱢᱟᱹᱭ ᱵᱟᱹᱵᱩ ᱛᱟᱠᱚ ᱠᱟᱹᱴᱤᱡ ᱠᱟᱹᱴᱤᱡ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱢᱮᱱᱟᱜ ᱠᱚᱣᱟ ᱱᱩᱠᱩ ᱠᱚ ᱛᱟᱦᱚᱞᱮ ᱚᱞᱚᱜ ᱯᱟᱲᱦᱟᱣ ᱢᱟᱱᱮ ᱡᱟᱱᱟᱢ ᱯᱟᱹᱨᱥᱤ ᱡᱟᱱᱟᱢ ᱟᱲᱟᱝᱛᱮ ᱚᱞᱚᱜ ᱯᱟᱲᱦᱟᱣ ᱨᱮᱱᱟᱜ ᱢᱤᱫᱴᱟᱱ ᱫᱟᱣ ᱠᱚ ᱧᱟᱢᱟ ᱟᱨ ᱱᱚᱣᱟ ᱥᱟᱶ ᱥᱟᱶᱛᱮ ᱟᱹᱠᱤᱞ ᱜᱮᱭᱟᱢ ᱦᱚᱸ ᱵᱟᱹᱲᱛᱤᱜ ᱛᱟᱠᱚᱣᱟ ᱟᱹᱠᱤᱞ ᱜᱮᱭᱟᱱ ᱵᱟᱹᱲᱛᱤ ᱞᱮᱱᱠᱷᱟᱱ ᱜᱮ ᱠᱮᱣᱳ ᱫᱚ ᱰᱟᱠᱛᱟᱨ ᱞᱟᱹᱭᱤᱱ ᱛᱮᱠᱚ ᱯᱟᱲᱦᱟᱜᱼᱟ ᱠᱮᱣᱳ ᱫᱚ ᱤᱧᱡᱤᱱᱤᱭᱟᱨ ᱞᱟᱹᱭᱤᱱ ᱛᱮᱠᱚ ᱯᱟᱲᱦᱟᱜᱼᱟ ᱠᱮᱣᱳ ᱫᱚ ᱥᱚᱨᱠᱟᱨᱤ ᱪᱟᱹᱠᱨᱤ ᱥᱮᱱ ᱠᱚ ᱢᱚᱦᱚᱰᱟᱜᱼᱟ ᱮᱸᱰᱮᱠᱷᱟᱱ ᱫᱚ ᱛᱟᱦᱚᱞᱮ ᱮᱸᱰᱮᱠᱷᱟᱱ ᱫᱚ ᱱᱚᱣᱟᱠᱚ ᱡᱚᱠᱷᱚᱱ ᱠᱚ ᱢᱚᱦᱚᱰᱟᱜᱼᱟ ᱱᱚᱣᱟ ᱠᱚ ᱤᱭᱟᱹᱨᱮ ᱥᱮ ᱱᱚᱣᱟ ᱠᱚᱨᱮ ᱪᱟᱹᱠᱨᱤ ᱵᱟᱹᱠᱨᱤ ᱠᱚ ᱧᱟᱢᱟ ᱛᱟᱦᱚᱞᱮ ᱥᱩᱞᱩᱠ ᱱᱤᱨᱟᱹᱭᱛᱮ ᱥᱚᱝᱥᱟᱨ ᱠᱚ ᱠᱷᱟᱸᱰᱟᱣ ᱞᱟᱹᱜᱤᱫ ᱠᱟᱹᱣᱰᱤ ᱡᱟᱦᱟᱸ ᱜᱚᱲᱚ ᱫᱟᱲᱮ ᱠᱚ ᱧᱟᱢᱟ ᱟᱨ ᱡᱚᱛᱚ ᱦᱚᱲᱜᱮ ᱠᱚᱢ ᱵᱮᱥᱤ ᱠᱚ ᱵᱟᱲᱟᱭᱟᱵᱚᱱ ᱡᱮ ᱯᱩᱨᱩᱞᱤᱭᱟᱹ ᱡᱮᱞᱟᱫᱚ ᱟᱹᱰᱤ ᱨᱮᱸᱜᱮᱡ ᱱᱟᱪᱟᱨ ᱡᱮᱞᱟ ᱠᱟᱱᱟ ᱡᱮᱢᱚᱱ ᱱᱚᱣᱟ ᱡᱮᱞᱟᱨᱮ ᱡᱮᱢᱚᱱ ᱪᱟᱥᱼᱵᱟᱥ ᱨᱮᱱᱟᱜ ᱫᱚ ᱥᱮ ᱨᱚᱠᱚᱢ ᱠᱳᱱᱳ ᱡᱟᱭᱜᱟ ᱥᱮᱨᱢᱟ ᱨᱮ ᱵᱟᱨᱯᱮ ᱫᱷᱟᱣ ᱪᱟᱥ ᱦᱩᱭᱩᱜᱼᱟ ᱱᱚᱝᱠᱟᱱᱟᱜ ᱡᱟᱭᱜᱟ ᱫᱚ ᱵᱟᱝ ᱠᱟᱱᱟ ᱪᱮᱫᱟᱜ ᱥᱮ ᱵᱟᱝᱢᱟ ᱱᱚᱣᱟ ᱢᱟ ᱟᱹᱰᱤ ᱢᱟᱱᱮ ᱵᱩᱨᱩᱛᱮ ᱩᱥᱩᱞ ᱟᱨ ᱤᱭᱟᱹᱛᱮ ᱯᱮᱨᱮᱡ ᱟᱠᱟᱱ ᱯᱷᱚᱞᱮ ᱡᱟᱦᱟᱸ ᱥᱮᱨᱚᱠᱚᱢ ᱠᱚᱱᱳ ᱥᱚᱨᱠᱟᱨᱤ ᱵᱷᱟᱵᱽᱛᱮ ᱠᱚᱱᱳ ᱠᱮᱱᱮᱞ ᱫᱟᱜ ᱥᱤᱭᱟᱹᱛ ᱨᱮᱱᱟᱜ ᱡᱟᱦᱟᱸ ᱵᱮᱵᱚᱥᱛᱷᱟ ᱚᱱᱟ ᱠᱚᱦᱚᱸ ᱯᱩᱨᱩᱞᱤᱭᱟᱹ ᱡᱮᱞᱟ ᱨᱮᱫᱚ ᱚᱱᱠᱟ ᱴᱷᱤᱠ ᱴᱷᱟᱠ ᱥᱟᱺᱦᱤᱡ ᱛᱮ ᱱᱤᱛ ᱦᱟᱹᱵᱤᱡ ᱛᱮ ᱟᱹᱣᱨᱤ ᱥᱮᱴᱮᱨᱚᱜᱼᱟ ᱛᱟᱦᱚᱞᱮ ᱡᱟᱦᱟᱸᱭ ᱱᱚᱜᱼᱚᱭ ᱡᱮ ᱪᱟᱥᱼᱵᱟᱥ ᱠᱟᱛᱮᱜ ᱢᱟᱹᱱᱢᱤ ᱠᱚ ᱡᱚᱢ ᱧᱩ ᱠᱮᱭᱟ ᱥᱮᱠᱚ ᱥᱚᱝᱥᱟᱨ ᱴᱷᱤᱠ ᱴᱷᱟᱠ ᱥᱟᱺᱦᱤᱡ ᱜᱷᱟᱨᱚᱸᱡᱽ ᱠᱚ ᱪᱟᱞᱣ ᱫᱟᱲᱮᱭᱟᱜ ᱠᱮᱭᱟ ᱠᱮᱭᱟ ᱱᱚᱣᱟ ᱠᱚᱨᱮ ᱦᱚᱸ ᱱᱚᱣᱟ ᱥᱩᱡᱚᱜᱽ ᱥᱩᱵᱤᱫᱷᱟ ᱠᱚ ᱵᱟᱝ ᱧᱟᱢ ᱠᱷᱟᱹᱛᱤᱨ ᱛᱮ ᱥᱚᱨᱠᱟᱨᱤ ᱥᱩᱡᱳᱜᱽ ᱥᱩᱵᱤᱫᱷᱟ ᱠᱚ ᱵᱟᱝ ᱧᱟᱢ ᱠᱷᱟᱹᱛᱤᱨ ᱛᱮ ᱵᱟᱝ ᱞᱟᱦᱟᱜ ᱠᱟᱱᱟ ᱯᱷᱚᱞᱮ ᱛᱟᱦᱚᱞᱮ ᱚᱱᱟᱠᱚ ᱵᱟᱝ ᱞᱟᱦᱟᱜ ᱠᱟᱱᱛᱮ ᱢᱟᱹᱱᱢᱤ ᱥᱮᱭ ᱱᱟᱪᱟᱨ ᱨᱮᱸᱜᱮᱡ ᱱᱟᱪᱟᱨ ᱨᱮᱜᱮ ᱵᱟᱹᱲᱛᱤ ᱡᱤᱭᱚᱱ ᱠᱷᱟᱸᱰᱟᱣ ᱞᱟᱜᱟᱣᱮᱫ ᱠᱚᱣᱟ ᱡᱮᱢᱚᱱ ᱮᱴᱟᱜ ᱮᱴᱟᱜ ᱡᱮᱞᱟ ᱠᱚᱨᱮᱜ ᱡᱟᱦᱟᱸ ᱠᱚᱨᱮᱜ ᱡᱮᱢᱚᱱ ᱵᱚᱨᱫᱷᱚᱢᱟᱱ ᱢᱮᱫᱽᱱᱟᱯᱩᱨ ᱠᱚᱨᱮ ᱫᱚ ᱥᱮᱨᱢᱟ ᱫᱟᱜ ᱡᱩᱫᱤ ᱵᱟᱝᱜᱮ ᱥᱮᱨᱚᱠᱚᱢ ᱡᱟᱹᱲᱤᱜᱼᱟ ᱮᱱᱛᱮ ᱨᱮᱦᱚᱸ ᱚᱱᱟ ᱠᱮᱱᱮᱞ ᱠᱚᱨᱮ ᱡᱟᱦᱟᱸ ᱛᱟᱞᱟᱛᱮ ᱡᱟᱦᱟᱸ ᱥᱮᱪ ᱞᱟᱹᱜᱤᱫ ᱛᱮ ᱡᱟᱦᱟᱸ ᱫᱟᱜ ᱠᱚ ᱥᱟᱯᱞᱟᱭ ᱠᱚᱣᱟ ᱚᱱᱟᱠᱚ ᱛᱟᱞᱟ ᱛᱮᱜᱮ ᱩᱱᱠᱩ ᱱᱟᱱᱟ ᱦᱩᱱᱟᱹᱨ ᱪᱟᱥ ᱟᱱᱟᱡᱽ ᱠᱚ ᱪᱟᱥ ᱫᱟᱲᱮᱭᱟᱜᱼᱟ ᱥᱮᱨᱢᱟᱨᱮ ᱵᱟᱨᱯᱮ ᱫᱷᱟᱣ ᱠᱚ ᱪᱟᱥᱼᱵᱟᱥ ᱛᱟᱦᱮᱸᱜ ᱢᱮᱱᱠᱷᱟᱱ ᱚᱱᱟᱠᱚ ᱥᱩᱡᱳᱜᱽ ᱥᱩᱵᱤᱫᱟ ᱫᱚ ᱯᱩᱨᱩᱞᱤᱭᱟᱹᱨᱮ ᱡᱮᱞᱟ ᱥᱮ ᱯᱩᱨᱩᱞᱤᱭᱟᱹ ᱦᱚᱱᱚᱛ ᱨᱮᱫᱚ ᱚᱱᱠᱟᱱᱟᱜ ᱥᱩᱡᱳᱜᱽ ᱥᱩᱵᱤᱫᱷᱟ ᱫᱚ ᱵᱟᱹᱱᱩᱜ ᱟᱠᱟᱫᱟ ᱚᱱᱟ ᱠᱷᱟᱹᱛᱤᱨ ᱛᱮ ᱥᱮᱨᱚᱠᱚᱢ ᱪᱟᱥᱼᱵᱟᱥ ᱦᱚᱸ ᱵᱟᱝ ᱦᱩᱭᱩᱜ ᱛᱟᱦᱮᱸᱜ ᱥᱮᱨᱢᱟ ᱨᱮ ᱡᱩᱫᱤ ᱢᱤᱫᱴᱟᱱ ᱡᱟᱦᱟᱸ ᱦᱩᱲᱩ ᱨᱚᱦᱚᱭ ᱨᱮᱱᱟᱜ ᱦᱩᱲᱩ ᱦᱮᱲᱮ ᱪᱟᱥᱼᱵᱟᱥ ᱨᱮᱱᱟᱜ ᱡᱟᱦᱟᱸ ᱤᱭᱟᱹ ᱪᱟᱥᱼᱵᱟᱥ ᱦᱩᱭᱩᱜ ᱛᱟᱦᱮᱸᱜ ᱚᱱᱟᱦᱚᱸ ᱮᱠᱢᱟᱛᱨᱚ ᱥᱮᱭ ᱥᱮᱨᱢᱟ ᱠᱷᱚᱱ ᱥᱮᱨᱚᱢ ᱵᱷᱟᱵᱽᱛᱮ ᱡᱩᱫᱤ ᱫᱟᱜ ᱮ ᱡᱟᱹᱲᱤᱭᱟ ᱮᱱᱰᱮᱠᱷᱟᱱ ᱦᱩᱭᱩᱜᱼᱟ ᱟᱨ ᱡᱩᱫᱤ ᱵᱟᱝ ᱥᱮᱨᱚᱠᱚᱢ ᱴᱷᱤᱠ ᱴᱷᱟᱠ ᱥᱟᱺᱦᱤᱡ ᱫᱟᱜ ᱵᱟᱭ ᱡᱟᱹᱲᱤᱭᱟ ᱮᱰᱮᱠᱷᱟᱱ ᱫᱚ ᱪᱟᱥᱼᱵᱟᱥ ᱠᱚᱦᱚᱸ ᱴᱷᱤᱠ ᱴᱷᱟᱠ ᱥᱟᱺᱦᱤᱡ ᱵᱟᱝ ᱦᱩᱭᱩᱜᱼᱟ ᱚᱱᱟ ᱠᱷᱟᱹᱛᱤᱨ ᱛᱮ ᱚᱞᱚᱜ ᱯᱟᱲᱦᱟᱣ ᱠᱚᱨᱮᱦᱚᱸ ᱥᱮᱭ ᱨᱚᱠᱚᱢ ᱵᱟᱠᱚ ᱞᱟᱦᱟ ᱫᱟᱲᱮᱭᱟᱜ ᱠᱟᱱᱟ ᱟᱹᱛᱩ ᱚᱲᱟᱜ ᱨᱮᱱ ᱢᱟᱹᱭ ᱵᱟᱹᱵᱩ ᱛᱟᱠᱚ ᱥᱮ ᱟᱹᱛᱩ ᱚᱲᱟᱜ ᱨᱮᱱ ᱜᱤᱫᱟᱹᱨ ᱯᱤᱫᱟᱹᱨ ᱠᱚ ᱟᱫᱚ ᱱᱚᱜᱼᱚᱭ ᱱᱚᱣᱟ ᱥᱩᱯᱟᱨᱤᱥ ᱠᱚ ᱡᱟᱦᱟᱸ ᱤᱧ ᱛᱟᱞᱟᱛᱤᱧ ᱫᱚᱦᱚ ᱠᱟᱫᱟ ᱤᱧ ᱫᱚᱦᱚ ᱠᱟᱫᱟ ᱱᱚᱣᱟᱠᱚ ᱡᱩᱫᱤ ᱡᱚᱛᱚ ᱴᱷᱤᱠ ᱴᱷᱟᱠ ᱥᱟᱹᱦᱤᱡ ᱡᱩᱫᱤ ᱵᱟᱥᱛᱚ ᱵᱟᱭᱤᱛᱚᱜᱼᱟ ᱮᱸᱰᱮᱠᱷᱟᱱ ᱫᱚ ᱱᱚᱣᱟ ᱠᱚ ᱠᱷᱚᱱ ᱩᱛᱱᱟᱹᱣ ᱨᱮᱱᱟᱜ ᱢᱤᱫᱴᱟᱱ ᱦᱚᱨ ᱰᱟᱦᱟᱨ ᱧᱮᱞ ᱧᱟᱢᱚᱜᱼᱟ ᱥᱮ ᱩᱛᱱᱟᱹᱣ ᱦᱚᱨ ᱰᱟᱦᱟᱨ ᱥᱮᱱ ᱠᱷᱚᱱ ᱥᱮ ᱟᱹᱛᱩ ᱚᱲᱟᱜ ᱨᱮᱱ ᱢᱟᱹᱱᱢᱤ ᱠᱚᱠᱚ ᱞᱟᱦᱟᱜᱼᱟ ᱯᱩᱨᱩᱞᱤᱭᱟᱹ ᱦᱚᱱᱚᱛ ᱨᱮᱱ ᱢᱟᱹᱱᱢᱤ ᱠᱚᱠᱚ ᱞᱟᱦᱟᱜᱼᱟ ᱟᱨ ᱢᱮᱱᱛᱮ ᱟᱹᱞᱤᱧ ᱫᱚᱞᱤᱧ ᱢᱚᱱᱮᱭᱟ